ᱚᱣᱟᱱ ᱡᱤᱨᱳ ᱡᱤᱨᱳ ᱡᱤᱨᱳ ᱱᱟᱭᱤᱱ ᱛᱟᱨᱯᱚᱨᱮ ᱯᱷᱟᱭᱤᱵᱷ ᱴᱩ ᱛᱷᱨᱤ ᱥᱤᱠᱥ ᱡᱤᱨᱳ ᱛᱟᱨᱯᱚᱨᱮ ᱥᱤᱠᱥ ᱱᱟᱭᱤᱱ ᱥᱮᱵᱷᱮᱱ ᱯᱷᱳᱨ ᱚᱣᱟᱱ ᱛᱷᱨᱤ ᱥᱮᱵᱮᱱ ᱮᱭᱤᱴ ᱴᱩ ᱛᱟᱨᱯᱚᱨᱮ ᱴᱩ ᱯᱷᱳᱨ ᱛᱷᱨᱤ